ᱩᱱᱟᱹᱜ ᱫᱤᱱ ᱫᱚ ᱟᱞᱮ ᱫᱚ ᱠᱤᱛᱟᱹ ᱠᱚᱞᱮ ᱤᱨ ᱟᱹᱜᱩᱭᱟ ᱟᱨ ᱯᱟᱹᱴᱭᱟᱹ ᱠᱚᱞᱮ ᱜᱟᱞᱟᱝᱼᱟ ᱟᱹᱰᱤ ᱪᱮᱦᱨᱟᱞᱮ ᱜᱟᱞᱟᱝᱼᱟ ᱡᱚᱱᱚᱜ ᱠᱚᱞᱮ ᱜᱟᱞᱟᱝᱼᱟ ᱟᱹᱰᱤ ᱪᱮᱦᱨᱟᱞᱮ ᱜᱟᱞᱟᱝᱼᱟ ᱟᱹᱰᱤ ᱠᱤᱱᱪᱤ ᱠᱤᱱᱪᱤ ᱞᱮ ᱜᱟᱞᱟᱝᱼᱟ ᱤᱱᱟᱹ ᱯᱚᱨᱮᱛᱮ ᱚᱲᱟᱜ ᱨᱮ ᱡᱮᱨᱮᱲ ᱯᱚᱛᱟᱣᱟᱞᱮ ᱟᱲᱟᱝᱼᱟᱜ ᱡᱮᱨᱮᱲ ᱯᱚᱛᱟᱣ ᱫᱚᱞᱮ ᱪᱷᱟᱰᱟᱣ ᱜᱤᱰᱤ ᱠᱟᱜᱼᱟ ᱟᱨ ᱤᱱᱟᱹ ᱯᱚᱨᱮᱛᱮ ᱟᱨᱦᱚᱸ ᱫᱚᱦᱲᱟᱞᱮ ᱡᱮᱨᱮᱧ ᱯᱚᱛᱟᱣᱟ ᱟᱹᱰᱤ ᱪᱮᱦᱨᱟᱞᱮ ᱡᱮᱨᱮᱲᱟ ᱟᱨ ᱟᱹᱰᱤ ᱪᱮᱦᱨᱟᱞᱮ ᱯᱚᱛᱟᱣᱟ ᱵᱟᱦᱟ ᱵᱟᱦᱟᱞᱮ ᱵᱮᱱᱟᱣᱟ ᱟᱨᱞᱮ ᱡᱮᱨᱮᱲᱟ ᱚᱛ ᱠᱚ ᱦᱚᱸ ᱪᱮᱦᱨᱟ ᱞᱮ ᱵᱮᱱᱟᱣᱟ ᱪᱮᱦᱨᱟᱞᱮ ᱜᱩᱨᱤᱡᱟ ᱡᱮᱢᱚᱱ ᱯᱮᱲᱟ ᱯᱚᱨᱵᱷᱩ ᱠᱚ ᱡᱟᱦᱟᱸᱛᱤᱥ ᱠᱚ ᱦᱤᱡᱩᱜᱼᱟ ᱧᱮᱞ ᱟᱠᱚ ᱦᱤᱡᱩᱜ ᱥᱮᱱᱚᱜ ᱦᱚᱲ ᱦᱚᱸᱠᱚ ᱧᱮᱞᱟ ᱟᱹᱰᱤ ᱪᱮᱦᱨᱟ ᱚᱱᱟ ᱚᱲᱟᱜ ᱨᱮᱫᱚ ᱠᱚ ᱡᱮᱨᱮᱲ ᱯᱚᱛᱟᱣ ᱟᱠᱟᱜᱼᱟ ᱟᱹᱰᱤ ᱪᱮᱦᱨᱟ ᱠᱚ ᱜᱮᱡ ᱜᱩᱨᱤᱡ ᱟᱠᱟᱜᱼᱟ ᱫᱚᱢᱮ ᱯᱟᱞᱮᱫ ᱱᱚᱣᱟ ᱚᱲᱟᱜ ᱨᱮᱫᱚ ᱠᱩᱲᱤ ᱦᱮᱱᱟᱜ ᱠᱚᱣᱟ ᱱᱚᱣᱟ ᱚᱲᱟᱜ ᱨᱮᱫᱚ ᱫᱚᱢᱮ ᱠᱚ ᱵᱟᱰᱟᱭᱟ ᱡᱮᱨᱮᱲ ᱯᱚᱛᱟᱣ ᱚᱱᱠᱟᱜᱮ ᱟᱞᱮ ᱫᱚ ᱦᱚᱲᱟᱜ ᱧᱮᱞ ᱛᱮᱞᱮ ᱪᱮᱫ ᱟᱠᱟᱱᱟ ᱡᱟᱦᱟᱸ ᱠᱚᱨᱮ ᱯᱮᱲᱟ ᱚᱲᱟᱜ ᱞᱮ ᱥᱮᱱ ᱟᱠᱟᱱᱟ ᱚᱱᱟ ᱠᱚᱨᱮ ᱫᱚᱢᱮ ᱪᱮᱦᱨᱟ ᱪᱮᱦᱨᱟ ᱠᱚ ᱡᱮᱨᱮᱲ ᱯᱚᱛᱟᱣ ᱟᱠᱟᱜᱼᱟ ᱚᱱᱟ ᱞᱟᱹᱜᱤᱫ ᱚᱸᱰᱮ ᱱᱟᱜ ᱡᱮᱨᱮᱲ ᱯᱚᱛᱟᱣ ᱧᱮᱞ ᱛᱮᱞᱮ ᱪᱮᱫ ᱟᱠᱟᱜᱼᱟ ᱵᱟᱨᱳ ᱵᱚᱨᱚᱱᱞᱮ ᱡᱮᱨᱮᱲᱟ ᱵᱟᱨᱳ ᱵᱚᱨᱚᱱᱞᱮ ᱯᱚᱛᱟᱣᱟ ᱦᱚᱲ ᱡᱮᱢᱚᱱ ᱠᱚ ᱠᱩᱥᱤᱭᱟᱜᱼᱢᱟ ᱟᱹᱰᱤ ᱪᱮᱦᱨᱟᱞᱮ ᱛᱮᱭᱟᱨᱟ ᱚᱛ ᱠᱚᱞᱮ ᱡᱮᱨᱮᱲ ᱠᱟᱜᱼᱟ ᱟᱨ ᱟᱞᱮᱫᱚ ᱞᱩᱜᱽᱲᱤ ᱠᱚᱦᱚᱸᱞᱮ ᱥᱤᱞᱟᱹᱭᱟ ᱟᱹᱰᱤ ᱪᱮᱦᱨᱟ ᱥᱟᱭᱟ ᱠᱚᱨᱮᱦᱚᱸ ᱞᱟᱛᱟᱨ ᱛᱮᱞᱮ ᱵᱟᱦᱟ ᱞᱮ ᱵᱮᱱᱟᱣᱟᱜᱼᱟ ᱟᱨ ᱡᱟᱹᱠᱤᱴ ᱠᱚᱦᱚᱸ ᱟᱹᱰᱤ ᱪᱮᱦᱨᱟᱞᱮ ᱵᱟᱦᱟᱞᱮ ᱵᱮᱱᱟᱣᱟ ᱡᱟᱦᱟᱸᱞᱮᱠᱟ ᱰᱤᱡᱟᱭᱤᱱ ᱠᱚ ᱠᱷᱚᱡᱚᱜᱼᱟ ᱚᱱᱠᱟᱞᱮ ᱵᱮᱱᱟᱣᱟ ᱟᱹᱰᱤ ᱪᱮᱦᱨᱟ ᱦᱚᱲ ᱠᱚ ᱠᱩᱥᱤᱭᱟᱜᱢᱟ ᱛᱚᱵᱮᱭᱮᱱᱟ ᱥᱮ ᱦᱚᱲ ᱥᱤᱞᱟᱹᱭᱮ ᱟᱹᱜᱩᱣᱟᱢᱟ ᱚᱱᱟ ᱞᱟᱹᱜᱤᱫᱛᱮ ᱟᱞᱮ ᱫᱚ ᱟᱹᱰᱤ ᱵᱟᱨᱳ ᱵᱚᱨᱚᱱ ᱞᱮ ᱪᱮᱫ ᱟᱠᱟᱱᱟ ᱥᱤᱞᱟᱹᱭ ᱫᱚ ᱟᱨ ᱱᱚᱝᱠᱟᱜᱮ ᱪᱟᱹᱴᱟᱹᱭ ᱠᱚᱦᱚᱸᱞᱮ ᱵᱮᱱᱟᱣᱟ ᱟᱹᱰᱤ ᱱᱟᱯᱟᱭ ᱟᱨ ᱚᱱᱟ ᱚᱲᱟᱜ ᱞᱮ ᱵᱚᱞᱚᱱᱟ ᱡᱟᱦᱟᱸ ᱠᱚ ᱡᱟᱸᱜᱟ ᱠᱚᱠᱚ ᱡᱚᱫᱚᱜᱼᱟ ᱚᱱᱟ ᱪᱟᱹᱴᱟᱹᱭ ᱚᱱᱟ ᱠᱚᱦᱚᱸ ᱟᱹᱰᱤ ᱪᱮᱦᱨᱟ ᱞᱮ ᱵᱮᱱᱟᱣᱟ ᱦᱚᱲ ᱠᱚᱦᱚᱸ ᱮᱱᱠᱷᱟᱱ ᱠᱚ ᱢᱮᱛᱟ ᱞᱮᱭᱟ ᱱᱚᱝᱠᱟᱜᱮ ᱟᱞᱮᱦᱚᱸ ᱵᱮᱱᱟᱣ ᱟᱞᱮᱯᱮ ᱮᱱᱠᱷᱟᱱ ᱟᱞᱮᱦᱚᱸ ᱩᱱᱠᱩ ᱠᱚᱦᱚᱸᱞᱮ ᱵᱮᱱᱟᱣ ᱟᱠᱚᱣᱟ ᱟᱨᱞᱮ ᱮᱢᱟ ᱟᱠᱚᱣᱟ ᱟᱹᱰᱤ ᱪᱮᱦᱨᱟ ᱞᱮ ᱵᱮᱱᱟᱣ ᱞᱮᱠᱷᱟᱱ ᱦᱚᱲ ᱠᱚ ᱠᱩᱥᱤᱭᱟᱜᱼᱟ ᱮᱱᱠᱷᱟᱱ ᱫᱚ ᱚᱱᱟ ᱞᱟᱜᱟᱫᱛᱮ ᱟᱹᱰᱤ ᱪᱮᱦᱨᱟ ᱪᱮᱦᱨᱟ ᱜᱮᱞᱮ ᱵᱮᱱᱟᱣᱟ ᱫᱩᱣᱟᱹᱨ ᱠᱚᱨᱮᱱᱟᱜ ᱟᱹᱰᱤ ᱪᱮᱦᱨᱟ ᱚᱱᱟ ᱵᱟᱦᱟ ᱠᱚᱦᱚᱸᱞᱮ ᱵᱮᱱᱟᱣᱟ ᱚᱱᱟ ᱠᱚᱦᱚᱸ ᱫᱩᱣᱟᱹᱨ ᱨᱮ ᱟᱠᱟ ᱠᱟᱜ ᱠᱷᱟᱱ ᱟᱹᱰᱤ ᱪᱮᱦᱨᱟ ᱧᱮᱞᱚᱜᱼᱟ ᱟᱨ ᱚᱱᱟ ᱧᱮᱞ ᱛᱮᱜᱮ ᱦᱚᱲ ᱠᱚ ᱠᱩᱥᱤ ᱟᱠᱟᱫ ᱞᱮᱭᱟ ᱡᱮ ᱟᱢᱫᱚ ᱟᱹᱰᱤ ᱪᱮᱦᱨᱟᱢ ᱵᱟᱰᱟᱭᱟ ᱟᱞᱮᱦᱚᱸ ᱵᱮᱱᱟᱣ ᱟᱞᱮᱢᱮ ᱟᱫᱚ ᱡᱚᱛᱚ ᱦᱚᱲ ᱜᱮᱠᱚ ᱦᱮᱡ ᱞᱮᱱᱠᱷᱟᱱ ᱡᱚᱛᱚ ᱦᱚᱲ ᱜᱮᱠᱚ ᱠᱩᱥᱤᱭᱟᱜ ᱠᱷᱟᱱ ᱡᱚᱛᱚ ᱦᱚᱲᱜᱮ ᱟᱫᱚ ᱠᱚ ᱢᱮᱛᱟ ᱞᱮᱭᱟ ᱟᱞᱮᱦᱚᱸ ᱱᱚᱝᱠᱟᱜᱮ ᱵᱮᱱᱟᱣ ᱟᱞᱮᱯᱮ ᱫᱩᱣᱟᱹᱨ ᱠᱚᱨᱮ ᱱᱚᱝᱠᱟᱜᱮ ᱪᱮᱦᱨᱟ ᱟᱠᱟ ᱠᱟᱜ ᱠᱷᱟᱱ ᱟᱹᱰᱤ ᱱᱟᱯᱟᱭ ᱧᱮᱞᱚᱜᱼᱟ ᱯᱮᱲᱟ ᱠᱚ ᱠᱚ ᱦᱮᱡ ᱞᱮᱱᱠᱷᱟᱱ ᱠᱚᱭᱚᱜᱟᱜᱼᱟᱠᱚ ᱡᱮ ᱫᱚᱢᱮ ᱠᱚ ᱵᱟᱰᱟᱭᱟ ᱱᱩᱠᱩ ᱫᱚ ᱡᱚᱛᱚ ᱫᱩᱣᱟᱹᱨ ᱨᱮ ᱵᱟᱨᱚ ᱵᱚᱨᱚᱱ ᱵᱟᱦᱟ ᱵᱮᱱᱟᱣ ᱠᱟᱛᱮᱫ ᱟᱹᱰᱤ ᱪᱮᱦᱨᱟ ᱠᱚ ᱟᱠᱟ ᱟᱠᱟᱜᱼᱟ ᱚᱱᱟ ᱞᱟᱹᱜᱤᱫᱛᱮ ᱟᱞᱮᱫᱚ ᱟᱞᱮ ᱞᱟᱜᱟᱫ ᱦᱚᱸᱞᱮ ᱵᱮᱱᱟᱣᱟ ᱟᱨ ᱡᱟᱦᱟᱸᱭ ᱞᱮ ᱠᱚ ᱢᱮᱛᱟᱞᱮᱭᱟ ᱩᱱᱠᱩ ᱠᱚᱦᱚᱸᱞᱮ ᱵᱮᱱᱟᱣ ᱠᱟᱛᱮᱫ ᱞᱮ ᱮᱢᱟᱣ ᱠᱚᱣᱟ ᱩᱞ ᱥᱩᱛᱟᱹᱢᱛᱮ ᱟᱞᱮ ᱫᱚᱞᱮ ᱜᱟᱜ ᱟᱠᱟᱜᱼᱟ ᱚᱱᱟᱛᱮ ᱵᱟᱨᱳ ᱵᱚᱨᱚᱱ ᱰᱤᱡᱟᱭᱤᱱ ᱵᱮᱱᱟᱣ ᱠᱟᱛᱮᱫ ᱟᱨᱦᱚᱸ ᱚᱲᱟᱜ ᱨᱮᱦᱚᱸᱞᱮ ᱫᱚᱦᱚ ᱠᱟᱜᱼᱟ ᱡᱟᱦᱟᱸᱭ ᱠᱚ ᱢᱮᱛᱟᱞᱮᱭᱟ ᱩᱱᱠᱩ ᱦᱚᱸ ᱡᱚᱛᱚ ᱮᱢᱟ ᱠᱚᱣᱟᱞᱮ ᱟᱨᱞᱮ ᱢᱮᱛᱟ ᱟᱠᱚᱣᱟ ᱱᱚᱝᱠᱟᱜᱮ ᱪᱮᱦᱨᱟ ᱟᱠᱟ ᱠᱟᱜ ᱯᱮ ᱮᱱᱠᱷᱟᱱ ᱫᱚ ᱵᱮᱥ ᱚᱠᱚᱡ ᱧᱮᱞᱚᱜᱼᱟ